ᱟᱹᱛᱩ ᱨᱮᱱᱟᱜ ᱟᱹᱱ ᱟᱹᱨᱤ ᱵᱮᱱᱟᱣ ᱨᱮ ᱡᱟᱦᱟᱸ ᱮᱴᱠᱮᱴᱚᱬᱮ ᱟᱱᱟᱴ ᱠᱚ ᱧᱮᱞ ᱠᱟᱫᱟᱵᱚᱱ ᱟᱵᱚ ᱡᱮ ᱡᱟᱦᱟᱸ ᱵᱟᱹᱲᱛᱤ ᱠᱟᱭᱛᱮᱠᱚ ᱢᱩᱨᱩᱠ ᱜᱮᱭᱟ ᱚᱞᱚᱜ ᱯᱟᱲᱦᱟᱣ ᱛᱮ ᱵᱟᱵᱚ ᱞᱟᱦᱟᱣ ᱟᱠᱟᱱᱟ ᱩᱱᱠᱩ ᱠᱚ ᱵᱟᱹᱲᱛᱤ ᱠᱟᱭᱛᱮ ᱦᱟᱺᱰᱤ ᱯᱟᱹᱣᱨᱟᱹ ᱨᱮ ᱡᱚᱵᱮ ᱠᱟᱛᱮᱫ ᱟᱵᱚᱣᱟᱜ ᱡᱟᱦᱟᱸ ᱟᱹᱱᱼᱟᱹᱨᱤ ᱠᱚ ᱢᱮᱱᱟᱜᱼᱟ ᱚᱱᱟ ᱠᱚ ᱵᱟᱠᱚ ᱵᱟᱛᱟᱣ ᱫᱟᱲᱮᱭᱟᱜ ᱠᱟᱱᱟ ᱥᱮ ᱟᱹᱱᱼᱟᱹᱨᱤ ᱵᱟᱠᱚ ᱵᱮᱱᱟᱣ ᱫᱟᱲᱮᱭᱟᱜ ᱠᱟᱱᱟ ᱵᱟᱠᱚ ᱛᱟᱦᱮᱸ ᱫᱟᱲᱮᱭᱟᱜ ᱠᱟᱱᱟ ᱟᱹᱱᱼᱟᱹᱨᱤᱨᱮ ᱚᱱᱟ ᱥᱟᱶᱼᱥᱟᱶᱛᱮ ᱡᱟᱦᱟᱸᱭ ᱥᱤᱠᱷᱱᱟᱹᱛ ᱦᱚᱲ ᱠᱚ ᱢᱮᱱᱟᱜ ᱠᱚᱣᱟ ᱩᱱᱠᱩ ᱠᱚ ᱠᱚᱦᱚᱸ ᱛᱮᱦᱤᱧ ᱟᱵᱚᱣᱟᱜ ᱡᱟᱦᱟᱸ ᱵᱚᱸᱜᱟᱼᱵᱩᱨᱩ ᱠᱚ ᱢᱮᱱᱟᱜ ᱠᱟᱫᱟ ᱵᱟᱦᱟ ᱥᱚᱨᱦᱟᱭ ᱥᱟᱶᱛᱮ ᱟᱭᱢᱟ ᱞᱮᱠᱟᱱᱟᱜ ᱡᱟᱦᱟᱸ ᱵᱚᱸᱜᱟ ᱠᱚ ᱦᱮᱱᱟᱜ ᱠᱟᱫᱟ ᱚᱱᱟ ᱠᱚᱨᱮᱦᱚᱸ ᱴᱷᱤᱠ ᱴᱷᱟᱠ ᱵᱟᱠᱚ ᱥᱩᱨᱩᱜ ᱠᱟᱱᱟ ᱚᱱᱟ ᱥᱟᱶᱛᱮ ᱡᱟᱦᱟᱸ ᱛᱤᱱᱟᱹᱜ ᱱᱩᱠᱩ ᱟᱵᱚᱨᱮᱱ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱢᱮᱱᱟᱜ ᱠᱟᱫ ᱠᱚᱣᱟ ᱱᱩᱠᱩ ᱦᱚᱸ ᱱᱤᱛᱚᱜ ᱮᱴᱟᱜ ᱡᱟᱦᱟᱸ ᱦᱤᱱᱫᱩ ᱨᱮᱱᱟᱜ ᱠᱟᱞᱪᱟᱨ ᱨᱮᱠᱚ ᱞᱟᱦᱟ ᱟᱠᱟᱱ ᱛᱟᱵᱚᱱᱟ ᱚᱱᱟ ᱥᱟᱶᱛᱮ ᱟᱵᱚᱣᱟᱜ ᱡᱟᱦᱟᱸ ᱵᱚᱸᱜᱟᱼᱵᱩᱨᱩ ᱠᱚ ᱢᱮᱱᱟᱜᱼᱟ ᱡᱟᱦᱟᱸ ᱫᱚ ᱵᱟᱦᱟ ᱵᱚᱸᱜᱟ ᱢᱟᱜ ᱢᱚᱬᱮ ᱵᱚᱸᱜᱟ ᱥᱚᱨᱦᱟᱭ ᱵᱚᱸᱜᱟ ᱱᱚᱝᱠᱟᱱᱟᱜ ᱮᱢᱟᱱ ᱞᱮᱠᱟᱱᱟᱜ ᱡᱟᱦᱟᱸ ᱵᱚᱸᱜᱟ ᱠᱚ ᱢᱮᱱᱟᱜᱼᱟ ᱚᱱᱟ ᱨᱮᱦᱚᱸ ᱵᱟᱠᱚ ᱥᱩᱨᱩᱜ ᱠᱟᱱᱟ ᱚᱱᱟ ᱪᱤᱠᱟᱹ ᱛᱮᱦᱮᱧ ᱟᱵᱚ ᱥᱟᱶᱛᱟ ᱨᱮᱱᱟᱜ ᱡᱟᱦᱟᱸ ᱟᱹᱱᱼᱟᱹᱨᱤ ᱠᱚ ᱢᱟᱞᱚᱴᱚᱜ ᱠᱟᱱᱟ ᱛᱚ ᱱᱤᱛᱚᱜ ᱱᱚᱣᱟ ᱠᱚ ᱥᱟᱵ ᱨᱟᱠᱟᱵ ᱫᱚᱦᱚ ᱞᱟᱹᱜᱤᱫ ᱥᱮ ᱱᱚᱣᱟ ᱠᱚ ᱛᱚᱨᱟᱣ ᱨᱟᱠᱟᱵᱽ ᱞᱟᱹᱜᱤᱫ ᱟᱵᱚ ᱫᱚ ᱱᱩᱠᱩ ᱡᱟᱦᱟᱸᱭ ᱢᱟᱱᱚᱛᱟᱱ ᱜᱚᱝᱠᱮ ᱠᱚ ᱢᱮᱱᱟᱜ ᱠᱟᱜ ᱠᱚᱣᱟ ᱩᱱᱠᱩ ᱵᱟᱹᱲᱛᱤ ᱠᱟᱭᱛᱮ ᱱᱩᱠᱩ ᱟᱵᱚᱨᱮ ᱡᱟᱦᱟᱸ ᱦᱟᱨᱟᱛᱚᱨᱟ ᱡᱩᱣᱟᱹᱱ ᱠᱚᱲᱟ ᱜᱤᱫᱽᱨᱟᱹ ᱠᱩᱲᱤ ᱜᱤᱫᱽᱨᱟᱹ ᱢᱮᱱᱟᱜ ᱠᱚᱣᱟ ᱩᱱᱠᱩ ᱱᱟᱯᱟᱭᱛᱮ ᱵᱩᱡᱷᱟᱹᱣ ᱨᱮᱱᱟᱜ ᱵᱚᱱ ᱨᱤᱠᱟᱹᱣ ᱟᱠᱚᱣᱟ ᱵᱡᱷᱟᱹᱣ ᱟᱠᱚᱣᱟ ᱵᱚᱱ ᱟᱨ ᱚᱱᱟ ᱥᱟᱶᱼᱥᱟᱶᱛᱮ ᱟᱵᱚ ᱱᱚᱣᱟ ᱟᱵᱚ ᱡᱟᱦᱟᱸ ᱟᱵᱚᱣᱟᱜ ᱥᱟᱶᱛᱟ ᱨᱮᱱᱟᱜ ᱟᱹᱱᱼᱟᱹᱨᱤ ᱠᱚ ᱢᱮᱱᱟᱜᱼᱟ ᱱᱚᱣᱟ ᱟᱵᱚ ᱱᱩᱠᱩ ᱠᱚᱴᱷᱮᱱ ᱵᱚᱱ ᱯᱟᱥᱱᱟᱣᱟ ᱟᱨ ᱱᱚᱣᱟ ᱠᱚᱜᱮ ᱱᱚᱣᱟ ᱠᱚᱛᱮ ᱟᱵᱚᱣᱟᱜ ᱟᱹᱱᱼᱟᱹᱨᱤ ᱵᱟᱧᱪᱟᱣ ᱨᱮᱱᱟᱜ ᱠᱟᱨᱚᱱ ᱵᱟᱧᱪᱟᱣ ᱫᱟᱲᱮᱭᱟᱜᱼᱟ